ᱟᱭᱢᱟ ᱞᱮᱠᱟᱱᱟᱜ ᱢᱳᱵᱟᱭᱤᱞ ᱜᱮᱹᱢ ᱵᱟᱵᱚᱫ

ᱠᱚ ᱥᱚᱢᱚᱥᱟ ᱛᱤᱜᱩᱱᱟ ᱚᱱᱟ ᱠᱚ ᱞᱟᱹᱜᱤᱫ ᱟᱛᱳ ᱨᱮᱱ ᱦᱚᱲ ᱟᱭᱢᱟ ᱞᱮᱠᱟᱱᱟᱜ ᱢᱚᱛᱟ ᱢᱚᱛ ᱠᱚ ᱮᱢ ᱤᱫᱤᱭᱮᱫᱟ ᱚᱱᱟ ᱫᱚ ᱩᱱᱠᱩ ᱠᱚ ᱞᱟᱹᱭᱮᱫᱟ ᱱᱚᱣᱟ ᱜᱮᱹᱢ ᱜᱟ ᱛᱤᱜ ᱦᱚᱛᱮᱜ ᱛᱮ ᱜᱤᱫᱽᱨᱟᱹ ᱟᱭᱢᱟ ᱨᱚᱠᱚᱢᱟᱜ ᱥᱚᱢᱚᱥᱟ ᱨᱮᱠᱚ ᱧᱩᱨᱦᱟᱹᱜ ᱠᱟᱱᱟ ᱟᱠᱚᱭᱟᱜ ᱯᱟᱲᱦᱟᱣ ᱨᱮᱭᱟᱜ ᱴᱟᱭᱤᱢ ᱥᱮ ᱵᱤᱵᱷᱤᱱᱚ ᱠᱟ ᱢᱤ ᱨᱮ ᱢᱚᱱᱳᱡᱳᱠ ᱵᱟᱠᱚ ᱮᱢ ᱫᱟᱲᱮᱜ ᱠᱟᱱᱟ ᱚᱱᱟ ᱞᱮᱠᱟᱱᱟᱜ ᱥᱚᱢᱚᱥᱟ ᱛᱳᱭᱨᱤ ᱤᱫᱤᱜ ᱠᱟᱱᱟ